ᱤᱧᱴᱷᱮᱱ ᱢᱤᱫᱴᱟᱝ ᱯᱩᱛᱷᱤ ᱢᱮᱱᱟᱜ ᱟᱱ ᱚᱱᱟ ᱯᱩᱛᱷᱤᱫᱚ ᱤᱧ ᱟᱹᱰᱤ ᱱᱟᱯᱟᱭᱤᱧ ᱵᱩᱡᱷᱟᱹᱣᱟ ᱟᱨ ᱚᱱᱟ ᱯᱩᱛᱷᱤ ᱤᱧ ᱮᱹᱠ ᱢᱟᱭᱱᱟᱦᱛᱮ ᱯᱩᱨᱟᱹᱣ ᱨᱮᱭᱟᱜ ᱛᱟᱧ ᱢᱮᱱᱟᱜ ᱟᱱ ᱟᱨ ᱚᱱᱟ ᱯᱩᱛᱷᱤ ᱤᱧ ᱥᱮᱛᱟᱜ ᱛᱤᱠᱤᱱ ᱟᱭᱩᱵ ᱤᱧ ᱯᱟᱲᱟᱦᱜᱼᱟ ᱟᱨ ᱵᱟᱨ ᱴᱟᱲᱟᱝ ᱠᱟᱛᱮᱫ ᱤᱧ ᱯᱟᱲᱦᱟᱜᱼᱟ ᱟᱨ ᱥᱮᱛᱟᱜ ᱵᱟᱨ ᱴᱟᱲᱟᱝ ᱛᱤᱠᱤᱱ ᱵᱟᱨ ᱴᱟᱲᱟᱝ ᱧᱤᱫᱟᱹᱫᱚ ᱡᱟᱥᱛᱤᱦᱚᱸ ᱦᱩᱭ ᱫᱟᱲᱮᱭᱟᱜᱼᱟ ᱟᱫᱚ ᱚᱱᱟ ᱯᱩᱛᱷᱤᱨᱮ ᱟᱰᱤ ᱱᱟᱯᱟᱭ ᱱᱟᱯᱟᱭ ᱠᱟᱦᱱᱤ ᱢᱟᱱᱮᱟᱜ ᱟᱱ ᱟᱫᱚ ᱚᱱᱟ ᱠᱟᱦᱱᱤ ᱠᱚ ᱯᱟᱲᱦᱟᱣᱛᱮ ᱤᱧᱫᱚ ᱟᱹᱰᱤ ᱱᱟᱯᱟᱭᱤᱧ ᱵᱩᱡᱷᱟᱹᱣᱟ ᱟᱨ ᱚᱱᱟ ᱯᱩᱛᱷᱤᱨᱮ ᱱᱟᱯᱟᱭ ᱱᱟᱯᱟᱭ ᱠᱟᱦᱱᱤ ᱢᱮᱱᱟᱜ ᱟᱱ ᱟᱨ ᱚᱱᱟ ᱯᱩᱛᱷᱤ ᱤᱧ ᱯᱚᱱᱫᱨᱚ ᱪᱮ ᱮᱹᱠ ᱢᱟᱦᱱᱟᱛᱮ ᱯᱩᱨᱟᱹᱣ ᱞᱟᱹᱜᱤᱫ ᱤᱧ ᱨᱤᱠᱟᱹᱭᱮᱫᱟ